ᱦᱮᱞᱳ ᱟᱵᱮᱱ ᱠᱤ ᱫᱟᱜᱽ ᱰᱤᱯᱟᱨᱢᱮᱱᱴ ᱨᱮᱱ ᱢᱟᱹᱞᱤᱠ ᱛᱟᱨᱟᱥ ᱦᱟᱸᱥᱫᱟᱜ ᱵᱮᱱ ᱞᱟᱹᱭᱮᱫᱟ ᱫᱟᱜᱽ ᱠᱚ ᱴᱷᱤᱠ ᱴᱷᱟᱴ ᱵᱟᱹᱵᱤᱱ ᱟᱹᱜᱩᱭᱮᱫ ᱫᱚ ᱴᱚᱞᱟ ᱠᱚᱨᱮ

ᱚᱱᱟ ᱜᱮ ᱫᱚᱢᱮ ᱜᱮ ᱚᱥᱩᱵᱤᱫᱟ ᱦᱩᱭᱩᱜ ᱠᱟᱱ ᱛᱟᱞᱮᱭᱟ ᱴᱚᱞᱟ ᱠᱚᱨᱮ ᱚᱱᱟ ᱠᱷᱟᱹᱛᱤᱨ ᱛᱤᱞᱤᱧ ᱯᱷᱳᱱᱟᱫ ᱵᱮᱱᱟ ᱟᱨᱠᱤ ᱛᱟᱨ ᱯᱚᱨ ᱫᱟᱜᱽ ᱠᱚ ᱥᱟᱯᱞᱟᱭ ᱵᱮᱱ ᱵᱷᱟᱹᱜᱤ ᱪᱮᱦᱮᱨᱟ

ᱚᱱᱟ ᱫᱟᱜᱽ ᱨᱮᱱᱟᱜ ᱜᱮ ᱴᱤᱠ ᱴᱷᱟᱠ ᱵᱟᱞᱮ ᱧᱟᱢ ᱮᱫᱟ ᱛᱚ ᱚᱱᱟ ᱜᱮ ᱟᱨᱠᱤ ᱦᱳᱭ ᱛᱟᱲᱟ ᱛᱟᱹᱲᱤ ᱟᱨᱠᱤ ᱵᱮᱵᱚᱥᱛᱟ ᱦᱟᱛᱟᱣ ᱵᱤᱱ ᱞᱚᱜᱚᱱ ᱡᱟᱛᱮ ᱫᱟᱜᱽ ᱠᱚᱞᱮ ᱧᱟᱢ ᱢᱟ ᱴᱤᱠ ᱴᱷᱟᱠ ᱫᱟᱜᱽ ᱠᱚᱫ ᱵᱷᱟᱹᱜᱤ ᱫᱚ ᱵᱷᱟᱹᱜᱤ ᱜᱮᱭᱟ ᱵᱟᱝ ᱫᱚ ᱵᱟᱝ ᱢᱟᱱᱮ ᱵᱷᱟᱹᱜᱤ ᱜᱮᱭᱟ ᱫᱟᱜᱽ ᱫᱚ ᱮᱢᱚᱱ ᱛᱚ ᱫᱚ ᱵᱟᱝ ᱠᱷᱟᱨᱟᱯᱟ ᱟᱨᱠᱤ ᱦᱮᱸ ᱯᱚᱨᱤᱥᱠᱟᱨ ᱫᱟᱜᱽ ᱜᱮ ᱦᱤᱡᱩᱜ ᱟᱠᱟᱱᱟ ᱦᱮᱡ ᱫᱚ ᱵᱟᱝ ᱵᱚᱰᱮᱭᱟ ᱴᱷᱤᱠ ᱜᱮᱭᱟ ᱦᱳᱭ ᱦᱮᱸ ᱦᱮᱸ ᱥᱳᱢᱚᱭ ᱨᱮ ᱵᱟᱞᱮ ᱧᱟᱢ ᱮᱫᱟ ᱚᱱᱟᱜᱮ

ᱦᱳᱭ ᱯᱷᱳᱱ ᱟᱠᱳ ᱵᱤᱱ ᱯᱩᱡᱟᱹ ᱞᱟᱦᱟᱨᱮ ᱵᱷᱟᱹᱜᱤ ᱴᱷᱤᱠ ᱫᱟᱜ ᱞᱮ ᱧᱟᱢ ᱢᱟ ᱫᱟᱜᱽ ᱨᱮᱱᱟᱜ ᱫᱚ ᱟᱹᱰᱤ ᱜᱟᱱ ᱠᱷᱚᱨᱪᱟ ᱢᱮᱱᱟᱜ ᱟᱛᱳ ᱚᱱᱟᱛᱮ ᱵᱟ ᱚᱱᱟ ᱜᱮ ᱚᱥᱩᱵᱤᱫᱟ ᱫᱚ ᱵᱟᱹᱱᱩᱜᱼᱟ ᱚᱱᱟ ᱫᱟᱜ ᱜᱮ ᱴᱤᱠ ᱴᱷᱟᱠ ᱵᱟᱞᱮ ᱧᱟᱢ ᱮᱫᱟ ᱚᱱᱟᱴᱟᱜ ᱜᱮ ᱵᱟᱠᱷᱟᱱ ᱫᱚ ᱮᱴᱟᱜ ᱠᱤᱪᱷᱩ ᱫᱚ ᱵᱟᱝ ᱦᱳᱭ ᱴᱤᱠ ᱜᱮᱭᱟ ᱠᱳᱞ ᱵᱤᱱ ᱛᱟᱦᱚᱞᱮ ᱞᱚᱜᱚᱱ ᱧᱚᱜ ᱪᱮᱥᱴᱟᱭ ᱵᱤᱱ ᱟᱨᱠᱤ